ᱤᱧ ᱥᱟᱶᱟᱨ ᱥᱮᱵᱟ ᱨᱤᱧ ᱠᱷᱚᱡᱼᱟ ᱟᱛᱳ ᱢᱩᱪᱟᱹᱫ ᱨᱮ ᱢᱤᱫᱴᱮᱱ ᱰᱟᱠᱛᱚᱨ ᱮ ᱛᱟᱦᱮᱱ ᱢᱟ ᱡᱟᱦᱟᱸᱭ ᱠᱟᱹᱣᱰᱤ ᱨᱮᱱᱟᱜ ᱰᱤᱢᱟᱱᱰ ᱵᱟᱝᱼᱮ ᱫᱚᱦᱚᱭᱟ ᱤᱧ ᱥᱚᱨᱠᱟᱨ ᱴᱷᱮᱱ ᱠᱷᱚᱡᱟᱹᱧ ᱟᱛᱳ ᱠᱷᱚᱱ ᱛᱷᱚᱲᱟ ᱥᱟᱺᱜᱤᱧ ᱨᱮ ᱦᱟᱥᱯᱟᱛᱟᱞ ᱛᱟᱦᱮᱱᱼᱢᱟ ᱡᱟᱦᱟᱸᱨᱮ ᱯᱩᱨᱟᱹᱯᱩᱨᱤ ᱵᱷᱟᱵᱮ ᱥᱚᱨᱠᱟᱨᱤ ᱵᱮᱵᱚᱥᱛᱷᱟ ᱛᱟᱦᱮᱱ ᱢᱟ ᱤᱧ ᱥᱚᱨᱠᱟᱨ ᱴᱷᱮᱱᱤᱧ ᱠᱷᱚᱡᱟ ᱜᱟᱹᱰᱤ ᱜᱷᱚᱲᱟ ᱨᱮᱱᱟᱜ ᱵᱮᱵᱚᱥᱛᱷᱟ ᱡᱟᱦᱟᱸ ᱥᱚᱨᱠᱟᱨᱤ ᱵᱷᱟᱵᱮ ᱦᱩᱭᱩᱜᱼᱢᱟ ᱤᱧ ᱥᱚᱨᱠᱟᱨ ᱴᱷᱮᱱ ᱠᱷᱚᱡᱟ ᱟᱹᱛᱩ ᱚᱲᱟᱜ ᱵᱮᱥᱛᱮ ᱦᱩᱭᱩᱜᱼᱢᱟ ᱰᱟᱦᱟᱨ ᱵᱮᱥᱛᱮ ᱦᱩᱭᱩᱜᱼᱢᱟ